ᱟᱞᱮ ᱫᱚ ᱡᱮᱨᱮᱲ ᱯᱚᱛᱟᱣ ᱠᱷᱟᱱ ᱞᱮ ᱚᱱᱟ ᱫᱚ ᱦᱟᱥᱟ ᱠᱚᱫᱚᱞᱮ ᱠᱤᱨᱤᱧ ᱟᱹᱜᱩᱭᱟ ᱡᱚᱛᱚ ᱵᱷᱤᱱᱟᱹ ᱵᱷᱤᱱᱟᱹ ᱨᱚᱝ ᱚᱠᱟᱨᱮ ᱵᱟᱠᱷᱟᱱ ᱮᱢ ᱧᱟᱢᱟ ᱟᱞᱮ ᱫᱚ ᱚᱱᱟᱛᱮ ᱠᱤᱨᱤᱧ ᱠᱟᱛᱮᱫ ᱜᱮ ᱚᱱᱟ ᱵᱷᱤᱛ ᱨᱮᱫᱚ ᱡᱮ ᱡᱷᱟᱨ ᱨᱚᱝ ᱛᱮᱞᱮ ᱨᱚᱝ ᱟᱠᱟᱫᱼᱟ ᱮᱱᱠᱷᱟᱱ ᱵᱮᱥ ᱧᱮᱞᱚᱜᱼᱟ ᱟᱨ ᱱᱚᱣᱟ ᱯᱟᱛᱲᱟ ᱯᱷᱩᱲᱩᱜ ᱥᱤᱞᱟᱹᱭ ᱞᱟᱹᱜᱤᱫ ᱛᱮ ᱢᱮᱹᱥᱤᱱ ᱞᱮ ᱠᱤᱨᱤᱧ ᱟᱹᱜᱩᱭᱟ ᱟᱨ ᱚᱱᱟᱨᱮ ᱟᱞᱮ ᱫᱚᱞᱮ ᱥᱤᱞᱟᱹᱭᱟ ᱵᱩᱨᱩ ᱞᱮ ᱪᱟᱞᱟᱜᱼᱟ ᱵᱩᱨᱩ ᱠᱷᱚᱱᱞᱮ ᱟᱹᱜᱩᱭᱟ ᱥᱟᱠᱟᱢ ᱤᱱᱟᱹ ᱯᱚᱨᱮ ᱛᱮ ᱚᱱᱟᱨᱮ ᱢᱮᱹᱥᱤᱱ ᱨᱮᱞᱮ ᱥᱤᱞᱟᱹᱭᱟ ᱛᱤ ᱛᱮᱫᱚ ᱵᱟᱞᱮ ᱥᱤᱞᱟᱹᱭᱟ ᱮᱱᱠᱷᱟᱱ ᱫᱚ ᱛᱤ ᱛᱮ ᱥᱤᱞᱟᱹᱭᱟᱜ ᱫᱚ ᱵᱷᱤᱱᱟᱹ ᱧᱮᱞᱚᱜᱼᱟ ᱟᱨ ᱢᱮᱹᱥᱤᱱ ᱨᱮ ᱥᱤᱞᱟᱹᱭᱟᱜ ᱫᱚ ᱚᱱᱟᱫᱚ ᱟᱹᱰᱤ ᱪᱮᱦᱨᱟ ᱧᱮᱞᱚᱜᱼᱟ ᱚᱱᱟ ᱞᱟᱹᱜᱤᱫ ᱱᱮᱛᱟᱨ ᱫᱚ ᱛᱤ ᱛᱮ ᱥᱤᱞᱟᱹᱭᱟᱜ ᱫᱚ ᱦᱚᱲ ᱵᱟᱠᱚ ᱠᱩᱥᱤᱭᱟᱜ ᱠᱟᱱᱟ ᱱᱮᱛᱟᱨ ᱫᱚ ᱚᱱᱟ ᱢᱮᱹᱥᱤᱱ ᱜᱮ ᱠᱤᱨᱤᱧ ᱠᱟᱛᱮᱫ ᱚᱱᱟ ᱨᱮᱜᱮᱞᱮ ᱥᱤᱞᱟᱹᱭᱟ ᱮᱱᱠᱷᱟᱱ ᱫᱚ ᱦᱚᱲ ᱠᱚ ᱠᱩᱥᱤᱭᱟᱜᱼᱟ ᱟᱨ ᱞᱩᱜᱽᱲᱤ ᱠᱚ ᱥᱤᱞᱟᱹᱭ ᱢᱮᱹᱥᱤᱱ ᱦᱚᱸ ᱟᱞᱮ ᱫᱚᱞᱮ ᱞᱟᱹᱭᱮᱫᱼᱟ ᱱᱤᱡᱮ ᱛᱮᱢ ᱠᱤᱨᱤᱧ ᱞᱮᱠᱷᱟᱱ ᱱᱤᱡᱮᱛᱮ ᱵᱮᱥ ᱚᱠᱚᱡ ᱮᱢ ᱥᱤᱞᱟᱹᱭᱟ ᱟᱨ ᱥᱤᱞᱟᱹᱭ ᱠᱚᱢ ᱪᱮᱫ ᱞᱮᱱᱠᱷᱟᱱ ᱱᱤᱡᱮ ᱞᱟᱹᱜᱤᱫ ᱦᱚᱸᱢ ᱥᱤᱞᱟᱹᱭᱟ ᱟᱨ ᱦᱚᱲ ᱞᱟᱹᱜᱤᱫ ᱦᱚᱸᱢ ᱥᱤᱞᱟᱹᱭᱟ ᱟᱫᱚ ᱚᱱᱟ ᱜᱮᱞᱮ ᱠᱳᱥᱤᱥ ᱟᱠᱟᱫᱼᱟ ᱡᱮ ᱟᱵᱚ ᱦᱚᱸ ᱞᱩᱜᱽᱲᱤᱡ ᱠᱚ ᱥᱤᱞᱟᱹᱭ ᱞᱟᱹᱜᱤᱫ ᱛᱮ ᱱᱚᱣᱟ ᱵᱚᱱ ᱠᱤᱨᱤᱧᱟ ᱢᱮᱹᱥᱤᱱ ᱮᱱᱠᱷᱟᱱ ᱫᱚ ᱟᱹᱰᱤ ᱪᱮᱦᱨᱟ ᱵᱚᱱ ᱵᱮᱱᱟᱣᱟ